ᱟᱵᱚ ᱱᱚᱣᱟ ᱵᱷᱟᱨᱚᱛ ᱨᱮ ᱥᱚᱝᱵᱤᱫᱷᱟᱱ ᱥᱮᱫ ᱞᱮᱠᱟᱛᱮ ᱡᱮᱢᱚᱱ ᱯᱮᱭᱟ ᱵᱷᱟᱥᱟ ᱢᱮᱱᱟᱜᱼᱟ ᱵᱟᱝᱞᱟ ᱤᱝᱞᱤᱥ ᱵᱟ ᱦᱤᱱᱫᱤ ᱛᱟᱨ ᱢᱚᱫᱽᱫᱷᱮ ᱨᱮ ᱡᱮᱢᱚᱱ ᱚᱯᱷᱤᱥᱤᱭᱟᱞᱤ ᱠᱟᱹᱢᱤ ᱫᱤᱠ ᱫᱤᱭᱮ ᱡᱮᱢᱚᱱ ᱵᱤᱥᱤᱨ ᱵᱷᱟᱜᱽ ᱤᱭᱩᱡᱽ ᱠᱚᱨᱟᱣ ᱦᱩᱭᱩᱜ ᱠᱟᱱᱟ ᱵᱟᱨᱭᱟ ᱵᱷᱟᱥᱟ ᱵᱤᱥᱮᱥ ᱠᱚᱨᱮ ᱤᱝᱞᱤᱥ ᱟᱨ ᱦᱤᱱᱫᱤ ᱛᱟᱨ ᱢᱚᱫᱽᱫᱷᱮ ᱡᱮᱴᱟ ᱯᱚᱥᱪᱤᱢ ᱵᱟᱝᱞᱟ ᱨᱮᱱᱟᱜ ᱪᱚᱞᱤᱛᱚ ᱵᱷᱟᱥᱟ ᱫᱚ ᱦᱩᱭᱩᱜ ᱠᱟᱱᱟ ᱵᱟᱝᱞᱟ ᱡᱮᱢᱚᱱ ᱮᱴᱟᱜ ᱮᱴᱟᱜ ᱡᱟᱭᱜᱟ ᱨᱮᱱᱟᱜ ᱢᱟᱱᱮ ᱟᱭᱢᱟ ᱨᱚᱠᱚᱢ ᱵᱷᱟᱥᱟ ᱢᱮᱱᱟᱜᱼᱟ ᱡᱮᱢᱚᱱ ᱵᱤᱦᱟᱨ ᱨᱮᱱᱟᱜ ᱦᱩᱭᱩᱜ ᱠᱟᱱᱟ ᱦᱤᱱᱫᱤ ᱪᱚᱞᱤᱛᱚ ᱵᱷᱟᱥᱟ ᱟᱵᱚ ᱯᱚᱥᱪᱤᱢ ᱵᱟᱝᱞᱟ ᱨᱮ ᱦᱩᱭᱩᱜ ᱠᱟᱱᱟ ᱵᱟᱝᱞᱟ ᱵᱷᱟᱥᱟ ᱟᱨ ᱛᱟᱨ ᱢᱚᱫᱽᱫᱷᱮᱣ ᱢᱟᱱᱮ ᱟᱭᱢᱟ ᱟᱭᱢᱟ ᱡᱟᱭᱜᱟ ᱨᱮᱱᱟᱜ ᱵᱷᱟᱥᱟ ᱡᱮᱢᱚᱱ ᱛᱟᱢᱤᱞᱱᱟᱲᱩ ᱨᱮᱱᱟᱜ ᱵᱷᱟᱥᱟ ᱛᱮ ᱡᱩᱫᱟᱹ ᱠᱚ ᱪᱟᱞᱟᱣᱟ ᱛᱟᱢᱤᱞ ᱛᱟᱢᱤᱞ ᱵᱷᱟᱥᱟ ᱛᱮᱠᱚ ᱪᱟᱞᱟᱣᱟ ᱟᱨ ᱱᱚᱱᱛᱮᱱᱟᱜ ᱵᱷᱟᱥᱟ ᱛᱮ ᱱᱚᱝᱠᱟ ᱠᱚ ᱪᱟᱞᱟᱣᱟ